ᱯᱷᱩᱴᱵᱚᱞ ᱠᱨᱤᱠᱮᱹᱴ ᱮᱱᱮᱡ ᱞᱮᱠᱷᱟᱱ ᱦᱚᱲᱢᱚ ᱨᱮᱭᱟᱜ ᱱᱟᱯᱟᱭ ᱦᱩᱭ ᱫᱟᱲᱮᱭᱟᱜᱼᱟ ᱪᱮᱫᱟᱜ ᱥᱮ ᱫᱟᱹᱲ ᱟᱨ ᱩᱱᱜᱩᱫ ᱦᱚᱲᱢᱚ ᱨᱮᱱᱟᱜ ᱡᱟᱦᱟᱸ ᱛᱤᱱᱟᱹᱜ ᱜᱮ ᱥᱤᱨ ᱠᱚ ᱢᱮᱱᱟᱜ ᱟᱠᱟᱜᱼᱟ ᱚᱱᱟ ᱠᱚ ᱡᱚᱛᱚ ᱴᱟᱱᱟᱣᱟᱜᱼᱟ ᱟᱨ ᱢᱟᱭᱟᱝ ᱦᱚᱸ ᱜᱚᱴᱟᱭ ᱫᱟᱹᱲ ᱟᱹᱪᱩᱨᱚᱜᱼᱟ ᱚᱱᱟ ᱞᱮᱠᱟᱛᱮ ᱚᱱᱟ ᱞᱮᱠᱟᱛᱮ ᱦᱚᱲᱢᱚ ᱱᱤᱯᱷᱩᱴ ᱛᱟᱦᱮᱱᱟ ᱰᱟᱱᱴᱟ ᱨᱤᱸᱡᱷᱟᱹ ᱠᱚ ᱮᱱᱮᱡ ᱟᱨ ᱦᱚᱸ ᱛᱟᱹᱦᱩ ᱵᱷᱟᱹᱜᱤ ᱦᱚᱲᱢᱚ ᱱᱤᱯᱷᱩᱴ ᱛᱟᱦᱮᱱᱟ ᱥᱮᱫᱟᱭ ᱫᱚ ᱚᱱᱟᱛᱮ ᱟᱠᱷᱲᱟ ᱫᱷᱚᱨᱚᱢ ᱟᱠᱷᱲᱟ ᱨᱮ ᱥᱤᱸᱜᱟᱹᱲ ᱵᱮᱲᱟ ᱠᱟᱹᱢᱤ ᱞᱟᱸᱜᱟ ᱠᱟᱛᱮᱫ ᱞᱟᱜᱽᱬᱮ ᱠᱚ ᱮᱱᱮᱡ ᱛᱟᱦᱮᱱ